ᱤᱧ ᱜᱤᱫᱽᱨᱟᱹ ᱚᱠᱛᱚ ᱛᱟᱦᱮᱱᱨᱮ ᱟᱞᱮ ᱱᱚᱸᱰᱮ ᱢᱤᱫᱴᱮᱱ ᱥᱩᱨ ᱴᱟᱺᱰᱤ ᱨᱮᱜᱮ ᱫᱤᱵᱤᱢᱮᱞᱟ ᱦᱩᱭᱩᱜᱠᱟᱱ ᱛᱮᱦᱮᱱᱟ ᱟᱫᱚ ᱚᱱᱟ ᱫᱤᱵᱤᱢᱮᱞᱟ ᱟᱹᱰᱤ ᱟᱸᱴ ᱟᱞᱮᱫᱚᱞᱮ ᱨᱟᱹᱥᱠᱟᱹᱜ ᱠᱟᱱ ᱛᱮᱦᱮᱱᱟ ᱜᱚᱜᱚᱼᱵᱟᱵᱟ ᱠᱚ ᱡᱚᱛᱚ ᱦᱚᱲᱞᱮ ᱪᱟᱞᱟᱜᱠᱟᱱ ᱛᱮᱦᱮᱱᱟ ᱢᱮᱱᱠᱷᱟᱱ ᱜᱚᱜᱚᱼᱵᱟᱵᱟ ᱡᱚᱠᱷᱚᱱᱠᱤᱱ ᱢᱮᱱᱟ ᱵᱟᱝ ᱪᱟᱞᱟᱜ ᱦᱩᱭᱩᱜᱼᱟ ᱛᱚ ᱢᱚᱱ ᱠᱚᱫᱚ ᱠᱟᱹᱨᱩᱡᱼᱵᱟᱨᱩᱡᱚᱜᱼᱟ ᱟᱨ ᱡᱚᱠᱷᱚᱱ ᱡᱟᱦᱟᱸᱭᱠᱚ ᱪᱟᱞᱟᱜᱼᱟ ᱩᱱᱠᱩ ᱠᱚ ᱧᱮᱞᱛᱮ ᱟᱹᱰᱤᱜᱮ ᱨᱟᱹᱥᱠᱟᱹ ᱟᱹᱭᱠᱟᱹᱜᱼᱟ ᱢᱮᱱᱠᱷᱟᱡ ᱵᱟᱹᱠᱤᱱ ᱪᱟᱞᱟᱣ ᱚᱪᱚᱜ ᱠᱷᱟᱡᱫᱚ ᱟᱹᱰᱤ ᱟᱹᱲᱤᱥ ᱟᱹᱭᱠᱟᱹᱜᱼᱟ ᱢᱮᱱᱠᱷᱟᱱ ᱛᱟᱭᱚᱢᱛᱮ ᱜᱚᱜᱚᱼᱵᱟᱵᱟ ᱠᱤᱱ ᱪᱤᱱᱛᱟᱹᱭᱟ ᱡᱮ ᱜᱤᱫᱟᱹᱨᱼᱯᱤᱫᱟᱹᱨ ᱥᱩᱨ ᱴᱟᱺᱰᱤ ᱨᱮᱱᱟᱝ ᱠᱟᱱᱟ ᱤᱫᱤᱠᱚ ᱦᱩᱭᱩᱜᱼᱟ ᱧᱮᱞ ᱚᱪᱚᱠᱚ ᱦᱩᱭᱩᱜᱼᱟ ᱢᱮᱱᱠᱷᱟᱱ ᱯᱳᱥᱟᱠ ᱠᱤᱨᱤᱧᱟᱠᱚ ᱦᱩᱭᱩᱜᱼᱟ ᱜᱤᱫᱟᱹᱨᱼᱯᱤᱫᱟᱹᱨ ᱟᱝᱨᱚᱯᱠᱚ ᱯᱤᱞᱴᱩᱱᱠᱚ ᱢᱮᱱᱠᱷᱟᱱ ᱢᱚᱡᱽ ᱢᱚᱡᱽ ᱧᱮᱞᱛᱮ ᱠᱤᱨᱤᱧ ᱦᱩᱭᱩᱜᱼᱟ ᱟᱨ ᱤᱧ ᱱᱚᱝᱠᱟᱜᱮ ᱨᱟᱹᱥᱠᱟᱹᱧ ᱵᱩᱡᱷᱟᱹᱣᱮᱫ ᱛᱮᱦᱮᱱᱟ ᱵᱟᱵᱟ ᱡᱚᱠᱷᱚᱱᱮ ᱟᱥᱮᱱᱤᱧᱟᱹ ᱡᱟᱦᱟᱸᱥᱮᱫ ᱜᱮ ᱜᱟᱡᱚᱞ ᱢᱮᱞᱟ ᱵᱟᱝ ᱪᱤᱛᱠᱩᱱ ᱢᱮᱞᱟ ᱟᱹᱰᱤ ᱨᱟᱥᱠᱟᱹᱧ ᱟᱹᱭᱠᱟᱹᱣᱟ ᱟᱨ ᱦᱟᱹᱴᱤ ᱵᱟᱡᱟᱨ ᱡᱟᱦᱟᱸᱥᱮᱪ ᱜᱮ ᱤᱫᱤᱭᱤᱧ ᱟᱹᱰᱤ ᱨᱟᱹᱥᱠᱟᱹᱧ ᱟᱹᱭᱠᱟᱹᱣᱟ ᱢᱮᱱᱠᱷᱟᱡ ᱤᱧᱫᱚ ᱟᱹᱰᱤ ᱫᱟᱢ ᱨᱮᱱᱟᱝ ᱠᱤᱪᱨᱤᱡᱦᱚᱸ ᱵᱟᱹᱧ ᱠᱷᱚᱡᱚᱜ ᱠᱟᱱ ᱛᱮᱦᱮᱱᱟ ᱱᱟᱣᱟ ᱠᱤᱪᱨᱤᱡ ᱦᱩᱭᱞᱮᱱᱛᱤᱧ ᱠᱷᱟᱱᱜᱮ ᱤᱧᱫᱚ ᱨᱟᱹᱥᱠᱟᱹᱧ ᱵᱩᱡᱷᱟᱹᱣᱟ ᱟᱨ ᱡᱟᱦᱟᱸ ᱥᱮᱪᱜᱮᱧ ᱪᱟᱞᱟᱜᱼᱟ ᱵᱟᱝ ᱮᱴᱟᱜ ᱦᱚᱲ ᱥᱟᱶᱛᱮᱦᱚᱸ ᱵᱟᱹᱧ ᱪᱟᱞᱟᱜᱼᱟ ᱤᱧ ᱤᱧ ᱜᱚᱜᱚ ᱤᱧ ᱵᱟᱵᱟ ᱥᱟᱶᱛᱮᱜᱮᱧ ᱪᱟᱞᱟᱜᱼᱟ ᱱᱩᱱᱟᱹᱜ ᱜᱮ ᱢᱚᱡᱽᱤᱧ ᱵᱩᱡᱷᱟᱹᱣᱮᱫ ᱛᱮᱦᱮᱸᱡᱼᱟ ᱢᱮᱱᱠᱷᱟᱱ ᱢᱚᱡᱽ ᱛᱟᱞᱟᱨᱮ ᱤᱧᱫᱚ ᱞᱟᱹᱴᱩ ᱵᱚᱭᱦᱟ ᱛᱷᱚᱲᱟ ᱢᱚᱡᱽᱧᱚᱜ ᱡᱚᱢ ᱧᱟᱢᱮᱫ ᱛᱮᱦᱮᱱᱟ ᱠᱟᱹᱴᱤᱡᱫᱚ ᱛᱷᱚᱲᱟ ᱠᱟᱹᱴᱤᱡᱧᱚᱜ ᱡᱚᱢᱮ ᱧᱟᱢᱮᱫ ᱛᱮᱦᱮᱱᱟ ᱱᱚᱣᱟᱜᱮ ᱤᱧᱫᱚ ᱟᱹᱰᱤ ᱢᱚᱡᱽᱤᱧ ᱟᱹᱭᱠᱟᱹᱣᱮᱫ ᱛᱮᱦᱮᱸᱡᱼᱟ ᱤᱧᱫᱚᱧ ᱨᱟᱹᱥᱠᱟᱹᱜ ᱠᱟᱱ ᱛᱮᱦᱮᱱᱟ ᱡᱮ ᱠᱟᱹᱴᱤᱡ ᱵᱚᱭᱦᱟᱫᱚᱭ ᱢᱮᱱᱟ ᱡᱮ ᱤᱧᱫᱚ ᱵᱟᱠᱚ ᱤᱢᱟᱹᱧ ᱠᱟᱱᱟ ᱟᱫᱚ ᱠᱟᱹᱴᱤᱡ ᱵᱚᱭᱦᱟᱫᱚ ᱵᱩᱡᱷᱟᱹᱣᱟᱭ ᱛᱮᱜᱮ ᱩᱱᱤᱫᱚᱭ ᱵᱩᱡᱷᱟᱹᱣᱟ ᱟᱨ ᱤᱧᱫᱚ ᱟᱵᱟᱲ ᱛᱮᱜᱮᱧ ᱛᱮᱦᱮᱱᱚᱜ ᱠᱟᱱ ᱛᱮᱦᱮᱸᱡᱼᱟ